ᱦᱮ ᱦᱮᱞᱳ ᱦᱮ ᱞᱟ ᱭᱵᱤᱱ ᱟᱪᱪᱷᱟ ᱞᱟ ᱭᱵᱤᱱ ᱠᱷᱚᱨᱪᱟ ᱱᱚᱸᱰᱮ ᱠᱳᱞᱠᱟᱛᱟ ᱠᱷᱚᱱ ᱫᱤᱞᱞᱤ ᱥᱟᱺᱜᱤᱧ ᱢᱟ ᱟᱭᱢᱟ ᱥᱟᱺᱜᱤᱧ ᱜᱮᱭᱟ ᱚᱱᱟ ᱞᱟᱦᱟ ᱱᱚᱣᱟ ᱠᱚᱨᱮ ᱠᱟᱜᱚᱡ ᱠᱚ ᱠᱚᱢᱯᱞᱤᱴ ᱦᱩᱭᱩᱜ ᱟ ᱞᱟᱦᱟ ᱞᱟᱭᱤᱥ ᱦᱟ ᱠᱟᱜᱚᱡ ᱠᱚ ᱚᱱᱟ ᱮᱯᱞᱤᱠᱮᱥᱚᱱ ᱠᱚ ᱡᱚᱛᱚ ᱠᱞᱤᱭᱟ ᱨ ᱦᱩᱭᱩᱜ ᱟ ᱛᱟᱯᱚᱨᱮ ᱢᱟᱞ ᱨᱮᱭᱟᱜ ᱡᱷᱚᱛᱚ ᱰᱤᱴᱮᱞᱥ ᱛᱟᱦᱮᱱᱢᱟ ᱪᱮᱫᱠᱟᱱᱟ ᱵᱟᱝᱠᱟᱱᱟ ᱛᱚᱵᱮ ᱤᱫᱤ ᱜᱟᱱᱚᱜ ᱟ ᱯᱟᱨᱢᱤᱥᱚᱱ ᱠᱚ ᱮᱢᱚᱜ ᱠᱷᱚᱱ ᱛᱚᱵᱮ ᱤᱫᱤ ᱜᱟᱱᱚᱜ ᱟ ᱱᱷᱟᱜ ᱪᱮ ᱦᱮᱸ ᱦᱮᱸ ᱧᱟᱢᱚᱜ ᱟ ᱡᱩᱫᱤ ᱛᱟᱲᱟᱛᱟᱲᱤ ᱠᱟᱜᱚᱡ ᱠᱚ ᱮᱯᱞᱤᱠᱮᱥᱚᱱ ᱡᱚᱫᱤᱢ ᱡᱚᱢᱟᱭᱟ ᱛᱟᱦᱚᱞᱮ ᱧᱟᱢᱫᱚ ᱧᱟᱢᱚᱜ ᱟ ᱯᱟᱨᱢᱤᱥᱚᱱ ᱠᱷᱚᱨᱪᱟ ᱫᱚ ᱱᱚᱸᱰᱮ ᱫᱤᱞᱞᱤ ᱫᱚ ᱱᱚᱸᱰᱮ ᱚᱲᱟᱜ ᱫᱩᱣᱟ ᱨ ᱛᱚ ᱵᱟ ᱱᱩᱜ ᱟ ᱥᱟᱺᱜᱤᱧ ᱫᱚ ᱥᱟᱺᱜᱤᱧ ᱜᱮᱭᱟ ᱟᱫᱚ ᱥᱮᱱ ᱠᱟᱛᱮᱜ ᱟᱭᱢᱟ ᱥᱟᱺᱜᱤᱧ ᱜᱮᱭᱟ ᱛᱚ ᱚᱱᱠᱟ ᱯᱟᱲᱟᱜ ᱟ ᱠᱩᱲᱤ ᱛᱤᱨᱤᱥ ᱦᱟᱡᱟᱨ ᱜᱟᱱ ᱯᱟᱲᱟᱜ ᱟ ᱚᱱᱟᱫᱚ ᱴᱷᱤᱠ ᱢᱚᱛᱚ ᱫᱚ ᱵᱟ ᱧ ᱞᱟ ᱭ ᱫᱟᱲᱮᱭᱟᱜ ᱠᱟᱱᱟ ᱛᱚ ᱛᱚ ᱱᱚᱸᱰᱮᱠᱷᱚᱱ ᱫᱚ ᱥᱟᱺᱜᱤᱧ ᱜᱮᱭᱟ ᱠᱳᱞᱠᱟᱛᱟ ᱠᱷᱚᱱ ᱫᱤᱞᱞᱤ ᱫᱚ ᱱᱚᱸᱰᱮ ᱵᱤᱦᱟᱨ ᱛᱟᱵ ᱛᱟᱵ ᱦᱩᱭᱩᱜ ᱟ ᱮᱠᱫᱚᱢ ᱯᱚᱭᱥᱟ ᱫᱚ ᱮᱭ ᱛᱤᱱᱟ ᱜ ᱥᱤᱯᱴ ᱨᱮ ᱢᱤᱴᱟ ᱜ ᱥᱤᱯᱴ ᱨᱮ ᱠᱩᱲᱤ ᱦᱟᱡᱟᱨ ᱠᱟᱛᱮᱧ ᱦᱟᱛᱟᱣᱟ ᱛᱤᱱᱟ ᱜ ᱥᱤᱯᱴᱮᱢ ᱵᱷᱮᱡᱟᱭᱟᱢ ᱱᱚᱸᱰᱮ ᱠᱷᱚᱱ ᱴᱨᱟᱱᱥᱯᱷᱟᱨᱟᱢ ᱚᱱᱛᱮ ᱩᱱᱟ ᱜᱼᱤᱧ ᱦᱟᱛᱟᱣᱟ ᱥᱤᱯᱴ ᱦᱤᱥᱟ ᱵᱽᱼᱛᱮ ᱪᱟᱞᱟᱜ ᱦᱤᱡᱩᱜ ᱪᱟᱞᱟᱜ ᱪᱟᱞᱟᱜ ᱠᱩᱲᱤ ᱦᱟᱡᱟᱨ ᱦᱤᱡᱩᱜ ᱠᱩᱲᱤ ᱦᱟᱡᱟᱨ ᱚᱱᱠᱟ ᱦᱮᱸ ᱩᱱᱟ ᱜ ᱟᱪᱪᱷᱟ ᱴᱷᱤᱠ ᱜᱮᱭᱟ ᱦᱟᱜ ᱠᱟᱜᱟᱡᱽ ᱠᱚ ᱦᱮᱞᱳ ᱠᱟᱜᱟᱡᱽ ᱠᱚ ᱠᱞᱤᱭᱟ ᱨ ᱞᱟᱦᱟᱭ ᱢᱮ ᱯᱟᱨᱢᱤᱥᱚᱱ ᱦᱟᱛᱟᱣ ᱢᱮ ᱱᱚᱝᱠᱟᱛᱮ ᱫᱤᱞᱞᱤ ᱥᱮᱱᱚᱜ ᱟ ᱢᱟᱞ ᱟᱨ ᱪᱮᱫ ᱠᱟᱱᱟ ᱵᱟᱝ ᱠᱟᱱᱟ ᱰᱤᱴᱮᱞᱥ ᱮᱢᱼᱢᱮ ᱛᱟᱯᱚᱨ ᱚᱰᱚᱨ ᱠᱚ ᱮᱢᱚᱜ ᱟ ᱡᱩᱫᱤ ᱪᱟᱠ ᱤᱭᱟ ᱩᱸ ᱚᱰᱟᱨ ᱠᱚ ᱮᱢᱟ ᱦᱮᱸ ᱯᱟᱨᱢᱤᱥᱚᱱ ᱮᱢ ᱞᱮᱠᱷᱟᱱ ᱜᱮ ᱪᱟᱞᱟᱜ ᱟ ᱮᱵᱟᱨ ᱦᱟᱸᱰᱮ ᱱᱟᱸᱰᱮ ᱟ ᱰᱤ ᱯᱩᱞᱤᱥᱟᱜ ᱪᱟᱨᱡ ᱛᱟᱦᱮᱱᱟ ᱛᱚ ᱪᱮᱠᱮᱝ ᱯᱷᱮᱠᱤᱝ ᱠᱚ ᱪᱮᱫ ᱠᱟᱱᱟ ᱵᱟᱝ ᱠᱟᱱᱟ ᱡᱚᱫᱤ ᱵᱟᱲᱟᱭ ᱵᱟᱝ ᱛᱟᱦᱮᱱ ᱠᱷᱟᱱ ᱫᱚ ᱚᱥᱩᱵᱤᱫᱷᱟ ᱦᱩᱭᱩᱜ ᱟ ᱛᱚ ᱡᱚᱢᱟᱭᱢᱮ ᱟᱸ ᱴᱷᱤᱠᱜᱮᱭᱟ ᱚᱱᱟᱫᱚ ᱡᱚᱢᱟ ᱠᱟᱛᱮ ᱯᱷᱳᱱᱟ ᱧᱟ ᱵᱤᱱ ᱦᱟᱸᱜ ᱤᱧ ᱴᱷᱤᱠ ᱟ ᱵᱤᱱᱟᱜ ᱚᱸᱰᱮᱞᱤᱧ ᱥᱮᱴᱮᱨᱚᱜ ᱟ ᱦᱟᱸᱜ ᱠᱚᱢᱯᱟᱱᱤ ᱴᱷᱮᱱ ᱞᱤᱧ ᱥᱮᱱᱚᱜ ᱟ ᱦᱟᱸᱜ ᱦᱟᱸ ᱴᱷᱤᱠ ᱜᱮᱭᱟ